ᱤᱧ ᱡᱟᱦᱟᱸ ᱴᱚᱴᱷᱟᱨᱮ ᱥᱮ ᱡᱟᱦᱟᱸᱨᱮᱧ ᱡᱟᱱᱟᱢ ᱠᱟᱱᱟ ᱚᱸᱰᱮ ᱫᱚ ᱚᱱᱠᱟᱱ ᱱᱟᱜᱟᱢ ᱨᱮ ᱞᱟᱹᱲᱦᱟᱹᱭ ᱫᱚ ᱵᱟᱹᱧ ᱟᱸᱡᱚᱢ ᱠᱟᱫᱟ ᱢᱮᱱᱠᱷᱟᱱ ᱱᱤᱛᱚᱜ ᱱᱟᱦᱟᱜ ᱡᱩᱜᱽ ᱨᱮ ᱢᱤᱫᱴᱟᱱ ᱞᱟᱹᱲᱦᱟᱹᱭ ᱥᱮ ᱟᱵᱚ ᱯᱟᱹᱨᱥᱤ ᱤᱫᱤ ᱥᱟᱱᱛᱟᱲᱤ ᱯᱟᱹᱨᱥᱤ ᱤᱫᱤ ᱠᱟᱛᱮ ᱡᱟᱦᱟᱸ ᱯᱟᱹᱨᱥᱤ ᱞᱟᱲᱟᱣᱱᱟ ᱛᱟᱦᱮᱸ ᱠᱟᱱᱟ ᱚᱱᱟ ᱯᱟᱹᱨᱥᱤ ᱞᱟᱲᱟᱣᱱᱟ ᱨᱮ ᱟᱵᱚ ᱱᱚᱣᱟ ᱟᱨ ᱡᱷᱟᱲᱜᱨᱟᱢ ᱰᱤᱥᱴᱤᱠ ᱨᱮᱱ ᱦᱚᱲ ᱠᱚ ᱡᱚᱯᱲᱟᱣ ᱠᱚ ᱛᱟᱦᱮᱸ ᱠᱟᱱᱟ ᱱᱚᱣᱟ ᱯᱟᱹᱨᱥᱤ ᱨᱮ ᱤᱧ ᱤᱧ ᱡᱟᱛᱮ ᱥᱚᱝᱵᱤᱫᱷᱟᱱᱨᱮ ᱥᱮᱞᱮᱫᱚᱜ ᱢᱟ ᱚᱱᱟ ᱞᱟᱹᱜᱤᱫ ᱛᱮ ᱱᱚᱣᱟ ᱞᱟᱹᱲᱦᱟᱹᱭ ᱫᱚ ᱛᱟᱦᱮ ᱠᱟᱱᱟ ᱟᱨ ᱱᱚᱣᱟ ᱞᱟᱹᱲᱦᱟᱹᱭ ᱛᱟᱞᱟ ᱛᱮᱜᱮ ᱟᱵᱚᱣᱟᱜ ᱥᱟᱱᱛᱟᱲᱤ ᱯᱟᱹᱨᱥᱤ ᱨᱮᱱᱟᱜ ᱱᱚᱣᱟ ᱯᱟᱹᱨᱥᱤ ᱫᱚ ᱠᱤᱥᱟᱹᱲ ᱤᱫᱤ ᱠᱟᱱᱟ ᱡᱟᱦᱟᱸ ᱛᱮ ᱥᱟᱱᱛᱟᱲᱤ ᱯᱟᱹᱨᱥᱤ ᱛᱮ ᱨᱚᱲ ᱚᱞᱼᱯᱟᱲᱦᱟᱣ ᱦᱚᱲ ᱦᱚᱸᱠᱚ ᱡᱟᱹᱥᱛᱤᱭ ᱠᱟᱱᱟ ᱠᱷᱟᱱ ᱧᱮᱞ ᱟᱵᱚᱱ ᱟᱨ ᱱᱚᱰᱮ ᱵᱟᱲᱟᱭᱚᱜ ᱠᱟᱱᱟ ᱡᱮ ᱥᱟᱱᱛᱟᱲᱤ ᱯᱟᱹᱨᱥᱤ ᱨᱮ ᱡᱟᱦᱟᱸ ᱚᱱᱟ ᱠᱚ ᱞᱟᱲᱟᱣᱱᱟ ᱨᱮ ᱛᱟᱦᱮᱸ ᱠᱟᱱᱟ ᱠᱚ ᱩᱱᱠᱩ ᱠᱚᱫᱚ ᱟᱵᱚ ᱱᱚᱣᱟ ᱥᱩᱨᱼᱥᱩᱯᱩᱨ ᱠᱚᱨᱮᱱ ᱜᱮᱠᱚ ᱛᱟᱦᱮᱸ ᱠᱟᱱᱟ ᱚᱱᱟ ᱛᱟᱞᱟᱛᱮ ᱟᱵᱚᱱᱟᱜ ᱱᱚᱣᱟ ᱟᱞᱮᱦᱚᱸ ᱥᱟᱱᱛᱟᱲᱤ ᱯᱟᱹᱨᱥᱤ ᱦᱩᱭ ᱨᱮᱱᱟᱜ ᱚᱨᱡᱚ ᱫᱚ ᱦᱚᱸ ᱥᱚᱝᱵᱤᱫᱷᱟᱱ ᱨᱮ ᱥᱮᱞᱮᱫ ᱞᱟᱹᱜᱤᱫ ᱟᱢᱟᱜ ᱥᱟᱱᱛᱟᱲᱤ ᱯᱟᱹᱨᱥᱤ ᱫᱚ ᱥᱚᱝᱵᱤᱫᱷᱟᱱ ᱨᱮ ᱥᱮᱞᱮᱫ ᱟᱠᱟᱱᱟ ᱫᱩ ᱦᱟᱡᱟᱨ ᱪᱟᱨ ᱥᱟᱞᱨᱮ ᱵᱟᱭᱤᱥᱮ ᱰᱤᱥᱮᱢᱵᱚᱨ ᱦᱤᱞᱳᱜ